ᱵᱷᱟᱨᱚᱛ ᱦᱚᱲ ᱠᱚᱣᱟᱜ ᱫᱷᱚᱨᱚᱢ ᱴᱷᱟᱶ ᱫᱚ ᱦᱩᱭᱩᱜ ᱠᱟᱱᱟ ᱡᱮ ᱡᱟᱦᱮᱨ ᱛᱷᱟᱱ ᱟᱨ ᱡᱟᱦᱟᱸ ᱨᱮᱠᱚ ᱵᱚᱸᱜᱟ ᱵᱳᱨᱳᱜᱼᱟ ᱚᱱᱟ ᱜᱮ ᱫᱷᱚᱨᱚᱢ ᱴᱷᱟᱶ ᱟᱨ ᱥᱩᱛᱟᱹᱱ ᱴᱟᱺᱰᱤ ᱟᱡᱚᱫᱤᱭᱟᱹ ᱵᱩᱨᱩ ᱚᱱᱟ ᱠᱚ ᱟᱨ ᱡᱟᱦᱟᱸ ᱫᱟᱸᱥᱟᱭ ᱯᱚᱨᱚᱵᱽ ᱨᱮᱠᱚ ᱯᱚᱨᱚᱵᱚᱜᱼᱟ ᱚᱱᱟ ᱠᱚ ᱟᱨ ᱥᱚᱨᱦᱟᱭ ᱯᱚᱨᱚᱵᱽ ᱡᱮ ᱯᱚᱨᱚᱵᱽ ᱨᱮ ᱮᱱᱮᱡ ᱥᱮᱨᱮᱧ ᱵᱷᱟᱜᱮ ᱦᱩᱭᱩᱜᱼᱟ ᱟᱨ ᱥᱚᱨᱦᱟᱭ ᱨᱮ ᱮᱱᱮᱡ ᱥᱮᱨᱮᱧᱟᱠᱚ ᱢᱚᱬᱮ ᱫᱤᱱ ᱢᱚᱬᱮ ᱥᱤᱧ ᱢᱚᱬᱮ ᱫᱤᱱ ᱮᱱᱮᱡ ᱥᱮᱨᱮᱧᱟᱠᱚ ᱟᱨ ᱱᱚᱣᱟ ᱫᱷᱚᱨᱚᱢ ᱨᱮᱭᱟᱜ ᱫᱚ ᱡᱟᱦᱮᱨ ᱛᱷᱟᱱ ᱨᱮᱠᱚ ᱵᱚᱸᱜᱟ ᱵᱳᱨᱳᱜᱼᱟ ᱟᱢ ᱟᱨ ᱵᱚᱸᱜᱟ ᱵᱳᱨᱳ ᱠᱟᱛᱮ ᱯᱚᱨᱚᱵᱽ ᱠᱚᱠᱚ ᱢᱟᱱᱟᱣᱟ